ᱥᱟᱹᱨᱤᱜᱮ ᱤᱧᱟᱹᱜ ᱥᱚᱠᱷ ᱯᱟᱸᱡᱟᱭ ᱞᱟᱹᱜᱤᱫ ᱛᱮ ᱟᱹᱭᱩ ᱵᱟᱵᱟ ᱤᱧ ᱟᱹᱰᱤ ᱱᱟᱯᱟᱭ ᱠᱤᱱ ᱜᱚᱲᱚ ᱟᱠᱟᱫᱤᱧᱟ ᱪᱮᱫᱟᱜ ᱥᱮ ᱤᱧ ᱡᱟᱦᱟᱸᱜᱮ ᱫᱟᱬᱟᱱᱤᱧ ᱪᱟᱞᱟᱜ ᱡᱟᱦᱟᱸ ᱨᱮᱜᱮ ᱵᱟᱝ ᱤᱧ ᱠᱩᱥᱤᱧ ᱵᱩᱡᱷᱟᱹᱣᱟ ᱚᱸᱰᱮᱧ ᱪᱟᱞᱟᱜᱼᱟ ᱜᱚᱜᱚ ᱵᱟᱵᱟ ᱟᱹᱰᱤ ᱱᱟᱯᱟᱭ ᱟᱨ ᱟᱹᱰᱤ ᱜᱟᱹᱦᱤᱨ ᱢᱚᱱᱮᱛᱮ ᱤᱧ ᱠᱤᱱ ᱜᱚᱲᱚ ᱠᱟᱹᱣᱫᱤᱧᱟ ᱥᱮ ᱪᱟᱞᱟᱜ ᱞᱟᱹᱜᱤᱫ ᱛᱮ ᱤᱧ ᱟᱹᱰᱤ ᱠᱤᱱ ᱥᱟᱦᱟᱡᱡᱚ ᱟᱠᱟᱫᱤᱧᱟ ᱟᱨ ᱤᱧᱟᱹᱜ ᱦᱚᱸ ᱡᱟᱦᱟᱸ ᱥᱮᱫ ᱪᱟᱞᱟᱜ ᱞᱟᱹᱜᱤᱫ ᱫᱚ ᱟᱹᱰᱤ ᱥᱚᱠᱷ ᱜᱮ ᱛᱟᱦᱮᱱ ᱛᱤᱧᱟ ᱱᱤᱛ ᱦᱟᱹᱵᱤᱡ ᱚᱲᱟᱜ ᱨᱮᱱ ᱦᱚᱸ ᱵᱟᱝ ᱠᱚ ᱮᱜᱮᱨ ᱠᱟᱫᱤᱧᱟ ᱥᱮ ᱡᱟᱦᱟᱱᱟᱜ ᱦᱚᱸ ᱵᱟᱠᱚ ᱢᱮᱱ ᱠᱟᱫᱤᱧᱟ ᱟᱢ ᱫᱟᱬᱟᱱ ᱡᱟᱦᱟᱸ ᱨᱮᱜᱮ ᱪᱟᱞᱟᱜ ᱢᱮ ᱚᱸᱰᱮᱱᱟᱜ ᱫᱟᱬᱟ ᱠᱟᱛᱮᱫ ᱚᱸᱰᱮᱱᱟᱜ ᱡᱟᱦᱟᱸ ᱫᱚ ᱪᱤᱛᱟᱹᱨ ᱦᱚᱸ ᱢᱤᱫᱴᱮᱱ ᱯᱷᱳᱴᱳᱥᱩᱴ ᱟᱹᱜᱩᱭ ᱢᱮ ᱚᱱᱟ ᱠᱚᱦᱚᱸ ᱠᱚ ᱢᱤᱛᱟᱹᱧᱟ ᱟᱨ ᱡᱟᱦᱟᱸ ᱵᱟᱝ ᱡᱟᱦᱟᱸ ᱨᱮᱜᱮ ᱫᱟᱬᱟ ᱞᱟᱹᱜᱤᱫ ᱛᱮᱫᱚ ᱚᱲᱟᱜ ᱨᱮᱭᱟᱜ ᱤᱧᱟᱹᱜ ᱡᱟᱦᱟᱱ ᱢᱟᱱᱟ ᱵᱟᱨᱚᱱ ᱥᱮ ᱮᱜᱮᱨ ᱠᱚᱫᱚ ᱵᱟᱹᱱᱩᱜᱼᱟ ᱱᱤᱛ ᱦᱟᱹᱵᱤᱡ ᱛᱮ ᱤᱧᱨᱮᱱ ᱜᱚᱜᱚ ᱵᱟᱵᱟ ᱫᱚ ᱫᱟᱬᱟ ᱞᱟᱹᱜᱤᱫ ᱫᱚ ᱵᱟᱝᱠᱤᱱ ᱮᱜᱮᱨ ᱠᱟᱫᱤᱧᱟ ᱥᱮ ᱵᱟᱝᱠᱤᱱ ᱢᱟᱱᱟ ᱟᱠᱟᱫᱤᱧᱟ ᱟᱨ ᱫᱟᱬᱟ ᱫᱚ ᱤᱧᱫᱚ ᱡᱟᱦᱟᱸ ᱫᱟᱬᱟ ᱜᱮ ᱪᱟᱞᱟᱜ ᱞᱟᱹᱜᱤᱫ ᱛᱮ ᱱᱤᱛ ᱦᱟᱹᱵᱤᱡ ᱜᱚᱼᱵᱟᱵᱟ ᱵᱟᱝᱠᱤᱱ ᱟᱴᱠᱟᱣ ᱟᱠᱟᱫᱤᱧᱟ